ᱤᱧᱫᱚ ᱟᱹᱰᱤᱜᱟᱱ ᱯᱚᱛᱚᱵ ᱤᱧ ᱯᱟᱲᱦᱟᱣ ᱠᱟᱜᱼᱟ ᱞᱟᱠᱪᱟᱨ ᱥᱮᱨᱮᱧ ᱚᱱᱚᱲᱦᱮᱸ ᱠᱟᱹᱦᱱᱤ ᱟᱹᱰᱤᱜᱟᱱ ᱚᱱᱠᱟᱜᱮ ᱟᱭᱢᱟ ᱯᱚᱛᱚᱵ ᱠᱚ ᱢᱮᱱᱟᱜᱼᱟ ᱟᱫᱚ ᱚᱱᱟᱫᱚ ᱩᱱᱟᱹᱜ ᱢᱚᱱᱮ ᱵᱟᱭ ᱞᱟᱜᱟᱣ ᱠᱟᱱᱟ ᱟᱫᱚ ᱜᱩᱨᱩ ᱜᱚᱢᱠᱮ ᱡᱟᱦᱟᱸᱭ ᱚᱞ ᱠᱟᱫᱼᱟ ᱢᱤᱫᱴᱤᱡ ᱞᱟᱠᱪᱟᱨ ᱞᱟᱜᱽᱬᱮ ᱥᱮᱨᱮᱧ ᱟᱫᱚ ᱚᱱᱟᱜᱮ ᱞᱟᱹᱭ ᱟᱸᱡᱚᱢ ᱟᱵᱳᱱ ᱠᱟᱱᱟ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ ᱟᱢ ᱦᱚᱸ ᱢᱮᱱᱟᱢ ᱚᱞᱮᱢ ᱟᱫ ᱞᱮᱨᱮ ᱨᱚᱲᱮᱢ ᱟᱫ ᱞᱮᱨᱮ ᱫᱷᱚᱨᱚᱢᱮᱢ ᱟᱫ ᱞᱮᱨᱮ ᱟᱢ ᱦᱚᱢ ᱟᱫᱚᱜ ᱟᱢᱟᱜ ᱚᱲᱟᱜ ᱞᱟᱹᱜᱤᱫ ᱟᱢᱟᱜ ᱫᱩᱣᱟᱹᱨ ᱞᱟᱹᱜᱤᱫ ᱡᱟᱦᱟᱸᱭ ᱫᱚ ᱵᱟᱭ ᱧᱮᱧᱮᱞ ᱟᱢᱜᱮ ᱧᱮᱞ ᱢᱮ ᱟᱫᱚ ᱚᱱᱟ ᱯᱩᱛᱷᱤ ᱨᱮᱫᱚ ᱱᱚᱣᱟᱭ ᱢᱮᱱ ᱠᱟᱜᱼᱟ ᱡᱮᱢᱚᱱ ᱛᱮ ᱟᱢᱟᱜ ᱡᱟᱹᱛᱤ ᱞᱟᱹᱜᱤᱫ ᱟᱢᱟᱜ ᱫᱷᱚᱨᱚᱢ ᱞᱟᱹᱜᱤᱫ ᱡᱟᱦᱟᱸᱭ ᱫᱚ ᱵᱟᱭ ᱧᱮᱧᱮᱞ ᱟᱢᱜᱮᱢ ᱧᱮᱧᱮᱞ ᱟᱫᱚ ᱱᱚᱣᱟ ᱢᱟᱱᱮ ᱫᱚ ᱦᱩᱭᱩᱜ ᱠᱟᱱᱟ ᱡᱟᱦᱟᱸ ᱞᱮᱠᱟ ᱟᱢᱟᱜ ᱡᱟᱹᱛᱤ ᱛᱟᱢ ᱢᱮᱱᱟᱼᱟ ᱮᱱᱠᱷᱟᱱ ᱫᱚ ᱟᱢᱟᱜ ᱡᱟᱹᱛᱤ ᱛᱮᱜᱮ ᱨᱚᱲ ᱢᱮ ᱱᱮᱛᱟᱨ ᱢᱟ ᱩᱰᱤᱭᱟᱹ ᱥᱟᱱᱛᱟᱲ ᱥᱟᱱᱛᱟᱲ ᱦᱚᱸ ᱩᱰᱤᱭᱟᱹ ᱛᱮᱠᱚ ᱨᱚᱲᱮᱜᱼᱟ ᱦᱤᱱᱫᱤ ᱛᱮᱠᱚ ᱨᱚᱲᱮᱫᱼᱟ ᱟᱫᱚ ᱚᱱᱠᱟ ᱫᱚ ᱵᱟᱝᱜᱮ ᱟᱢᱫᱚ ᱟᱢᱟᱜ ᱡᱟᱹᱛᱤ ᱛᱟᱢ ᱢᱮᱱᱟᱜᱼᱟ ᱟᱢᱟᱜ ᱡᱟᱹᱛᱤ ᱛᱮᱜᱮ ᱨᱚᱲ ᱢᱮ ᱟᱨ ᱨᱚᱲᱮᱢ ᱟᱫ ᱞᱮᱨᱮ ᱫᱷᱚᱨᱚᱢᱮᱢ ᱟᱫ ᱞᱮᱨᱮ ᱡᱮᱞᱮᱠᱟ ᱟᱢᱟᱜ ᱨᱚᱲᱮᱢ ᱟᱫᱼᱟ ᱟᱢᱟᱜ ᱫᱷᱚᱨᱚᱢ ᱜᱮᱢ ᱟᱫᱼᱟ ᱮᱱᱠᱷᱟᱱ ᱫᱚ ᱟᱢ ᱦᱚᱢ ᱟᱫᱚᱜᱼᱟ ᱟᱨ ᱟᱫ ᱩᱛᱟᱹᱨᱚᱜ ᱟᱢ ᱚᱱᱠᱟᱜᱮ ᱟᱵᱚ ᱥᱟᱱᱛᱟᱲ ᱫᱚ ᱮᱴᱟᱜ ᱟᱢᱟᱜ ᱡᱟᱹᱛᱤ ᱢᱮᱱᱟᱜ ᱠᱷᱟᱱ ᱫᱚ ᱮᱴᱟᱜ ᱡᱟᱹᱛᱤ ᱫᱚ ᱟᱞᱚᱢ ᱯᱟᱸᱡᱟᱭᱟ